ᱤᱧᱟᱹᱜ ᱯᱚᱱᱚᱛᱨᱮ ᱢᱟᱱᱟᱣ ᱢᱩᱬᱩᱫ ᱫᱷᱚᱨᱚᱢ ᱟᱱᱟᱜ ᱯᱚᱨᱚᱵᱽ ᱫᱚ ᱦᱩᱭᱩᱜ ᱠᱟᱱᱟ ᱵᱚᱲᱚ ᱫᱤᱱ ᱱᱚᱣᱟ ᱵᱚᱲᱚᱫᱤᱱ ᱨᱮᱫᱚ ᱟᱛᱳ ᱨᱮ ᱠᱷᱤᱥᱴᱟᱱ ᱦᱚᱲ ᱠᱚ ᱟᱹᱰᱤ ᱡᱟᱹᱥᱛᱤ ᱢᱟᱱᱟᱣᱟ ᱯᱨᱟᱭ ᱢᱚᱬᱮ ᱫᱤᱱ ᱫᱷᱚᱨᱮ ᱥᱚᱨᱦᱟᱭ ᱞᱮᱠᱟ ᱠᱚ ᱢᱟᱱᱟᱣᱟ ᱟᱨ ᱟᱹᱰᱤ ᱡᱚᱢ ᱡᱚᱢᱟᱴ ᱠᱚ ᱮᱱᱮᱡ ᱥᱮᱨᱮᱧ ᱟᱛᱮᱫ ᱠᱚ ᱨᱟᱹᱥᱠᱟᱹᱭᱟ